ᱤᱧᱟᱹᱜ ᱠᱩᱥᱤᱭᱟᱜ ᱯᱚᱛᱚᱵᱽ ᱫᱚ ᱦᱳᱭᱳᱜ ᱠᱟᱱᱟ ᱠᱷᱮᱨᱚᱣᱟᱞ ᱯᱚᱛᱚᱵ ᱚᱞ ᱫᱚ ᱫᱤᱞᱤᱯ ᱦᱮᱢᱵᱨᱚᱢᱮ ᱚᱞ ᱟᱠᱟᱫᱟ ᱚᱱᱟ ᱯᱚᱛᱚᱵᱽ ᱨᱮ ᱟᱭᱢᱟ ᱞᱮᱠᱟᱱ ᱜᱟᱢ ᱢᱮᱱᱟᱜᱼᱟ ᱠᱟᱦᱱᱤ ᱦᱮᱱᱟᱜᱼᱟ ᱠᱩᱫᱩᱢ ᱦᱮᱱᱟᱜᱼᱟ ᱚᱱᱚᱞᱤᱭᱟᱹ ᱠᱚᱣᱟᱜ ᱧᱩᱛᱢ ᱦᱮᱱᱟᱜᱼᱟ ᱥᱤᱱᱮᱢᱟ ᱡᱚᱜᱚᱛ ᱨᱮᱭᱟᱜ ᱧᱩᱛᱩᱢ ᱦᱮᱱᱟᱜ ᱟᱠᱟᱫᱟ ᱮᱢᱟᱱ ᱛᱮᱭᱟᱜ ᱱᱚᱶᱟ ᱯᱚᱛᱚᱵ ᱨᱮ ᱡᱮᱢᱚᱱ ᱠᱩᱫᱩᱢ ᱦᱮᱱᱟᱜ ᱟᱠᱟᱫᱟ ᱠᱩᱫᱩᱢ ᱨᱮ ᱟᱭᱢᱟ ᱠᱤᱪᱷᱩ ᱛᱮᱞᱟ ᱢᱮᱱᱟᱜᱼᱟ ᱚᱱᱟ ᱠᱚ ᱛᱮᱞᱟᱨᱮ ᱚᱱᱟ ᱠᱚ ᱛᱮᱞᱟᱨᱮ ᱟᱭᱢᱟ ᱚᱞ ᱢᱮᱱᱟᱜᱼᱟ ᱟᱨ ᱱᱚᱶᱟ ᱠᱚ ᱛᱮᱞᱟ ᱟᱸᱡᱚᱢ ᱞᱮᱠᱷᱟᱱ ᱜᱤᱫᱽᱨᱟᱹ ᱠᱚᱦᱚᱸ ᱟᱰᱤ ᱩᱥᱟᱹᱨᱟ ᱠᱚ ᱵᱩᱡᱷᱟᱹᱣᱚᱜᱼᱟ ᱥᱮᱠᱚ ᱛᱮᱞᱟ ᱠᱚ ᱮᱢᱟ ᱡᱮᱢᱚᱱ ᱠᱩᱫᱩᱢ ᱨᱮ ᱠᱩᱬᱤᱫ ᱠᱩᱬᱤᱫ ᱱᱚᱶᱟ ᱫᱚ ᱟᱵᱚᱣᱟᱜ ᱞᱟᱦᱟ ᱨᱮᱭᱟᱜ ᱱᱟᱜᱟᱱ ᱨᱮᱭᱟᱜ ᱠᱟᱦᱱᱤ ᱠᱟᱱ ᱜᱮᱭᱟ ᱟᱨ ᱱᱚᱶᱟ ᱠᱚᱫᱚ ᱫᱚᱦᱚ ᱜᱮ ᱦᱳᱭᱳᱜ ᱛᱟᱵᱚᱱᱟ ᱠᱟᱦᱱᱤ ᱠᱟᱦᱱᱤ ᱨᱮ ᱟᱭᱢᱟ ᱞᱮᱠᱟᱱ ᱠᱟᱦᱱᱤ ᱛᱟᱦᱮᱱᱟ ᱡᱮᱢᱚᱱ ᱛᱳᱭᱳᱣᱟᱜ ᱜᱚᱞᱯᱷᱚ ᱠᱚᱸᱜ ᱟᱜ ᱠᱟᱦᱤᱱᱤ ᱯᱚᱨᱚᱵᱽ ᱨᱮᱭᱟᱜ ᱠᱟᱦᱱᱤ ᱟᱨᱦᱚᱸ ᱮᱢᱟᱱ ᱛᱮᱭᱟᱜ ᱟᱨ ᱚᱱᱟ ᱚᱱᱚᱞᱤᱭᱟᱹ ᱠᱚᱦᱚᱸ ᱠᱚ ᱦᱮᱱᱟᱜ ᱟᱠᱟᱫ ᱠᱚᱣᱟ ᱡᱮᱢᱚᱱ ᱨᱚᱜᱷᱩᱱᱟᱛᱷ ᱢᱩᱨᱢᱩ ᱥᱟᱫᱷᱩᱨᱟᱢᱪᱟᱸᱫᱽ ᱢᱩᱨᱢᱩ ᱱᱩᱠᱩ ᱠᱚᱣᱟᱜ ᱡᱟᱱᱟᱢ ᱨᱮᱭᱟᱜ ᱧᱩᱛᱩᱢ ᱥᱮ ᱪᱮᱫ ᱠᱟᱢᱤ ᱦᱚᱨᱟ ᱦᱮᱱᱟᱜ ᱛᱟᱠᱚᱣᱟ ᱟᱨ ᱚᱱᱚᱞᱤᱭᱟᱹ ᱠᱚᱣᱟᱜ ᱧᱩᱛᱩᱢ ᱦᱚᱸ ᱦᱮᱱᱟᱜ ᱛᱟᱠᱚᱣᱟ ᱱᱤᱭᱟᱹ ᱠᱤᱛᱟᱹᱵᱽ ᱯᱟᱲᱦᱟᱣ ᱞᱮᱠᱷᱟᱱ ᱡᱷᱚᱛᱚ ᱦᱚᱲ ᱠᱚ ᱠᱩᱥᱤᱭᱟᱜᱼᱟ ᱪᱮᱫᱟᱜ ᱥᱮ ᱱᱚᱶᱟ ᱠᱚ ᱠᱤᱛᱟᱹᱵᱽ ᱡᱚᱛᱚ ᱦᱚᱲ ᱵᱚᱱ ᱯᱟᱲᱦᱟᱣ ᱫᱟᱲᱮ ᱞᱮᱠᱷᱟᱱ ᱢᱮᱱᱠᱷᱟᱱ ᱯᱟᱲᱦᱟᱣ ᱞᱮᱠᱷᱟᱱ ᱡᱷᱚᱛᱚ ᱦᱚᱲ ᱟᱵᱚᱣᱟᱜ ᱚᱱᱟ ᱱᱟᱜᱟᱢ ᱥᱮ ᱠᱷᱮᱨᱣᱟᱞ ᱵᱚᱝᱥᱚ ᱨᱮᱭᱟᱜ ᱜᱟᱢ ᱠᱟᱦᱱᱤ ᱵᱚ ᱵᱟᱰᱟᱭ ᱫᱟᱲᱮᱭᱟᱜᱼᱟ ᱱᱚᱶᱟ ᱛᱮ ᱤᱧ ᱱᱚᱶᱟ ᱯᱚᱛᱚᱵᱽ ᱟᱰᱤ ᱟᱰᱤᱧ ᱠᱩᱥᱤᱭᱟᱜᱼᱟ